ᱦᱮᱸ ᱟᱞᱮ ᱴᱚᱴᱷᱟ ᱨᱮᱫᱚ ᱢᱤᱫᱴᱟᱝ ᱟᱹᱰᱤ ᱢᱟᱨᱟᱝ ᱞᱟᱹᱲᱦᱟᱹᱭ ᱪᱟᱞᱟᱜ ᱠᱟᱱ ᱜᱮᱭᱟ ᱡᱟᱦᱟᱸ ᱫᱚ ᱢᱟᱱᱮ ᱟᱡᱳᱫᱤᱭᱟᱹ ᱵᱩᱨᱩ ᱵᱟᱧᱪᱟᱣ ᱠᱷᱟᱹᱛᱤᱨ ᱛᱮ ᱡᱟᱦᱟᱸ ᱞᱟᱹᱲᱦᱟᱹᱭ ᱦᱩᱭᱩᱜ ᱠᱟᱱᱟ ᱚᱱᱟ ᱱᱤᱭᱮᱛᱮ ᱱᱤᱛᱚᱜ ᱟᱹᱰᱤ ᱞᱟᱹᱲᱦᱟᱹᱭ ᱦᱩᱭᱩᱜ ᱠᱟᱱᱟ ᱟᱨ ᱱᱚᱣᱟ ᱱᱤᱛᱚᱜ ᱵᱤᱨᱼᱵᱩᱨᱩ ᱢᱟᱜᱽ ᱠᱟᱛᱮ ᱴᱟᱺᱰᱤ ᱪᱟᱵᱟᱜ ᱠᱟᱱᱟ ᱟᱨ ᱱᱚᱣᱟ ᱫᱚ ᱟᱹᱰᱤ ᱯᱚᱨᱤᱵᱮᱥ ᱠᱷᱚᱱᱫᱚ ᱟᱹᱰᱤ ᱠᱷᱟᱨᱟᱯ ᱜᱮᱭᱟ ᱡᱟᱦᱟᱸ ᱫᱚ ᱯᱚᱨᱤᱵᱮᱥ ᱵᱷᱟᱨᱥᱟᱢᱢᱚ ᱱᱚᱥᱴᱚᱜᱼᱟ ᱚᱱᱟ ᱠᱷᱟᱹᱛᱤᱨ ᱛᱮ ᱱᱤᱛᱚᱜ ᱚᱱᱠᱟᱱᱟᱜ ᱞᱟᱹᱲᱦᱟᱹᱭ ᱫᱚ ᱦᱩᱭᱩᱜ ᱠᱟᱱ ᱜᱮᱭᱟ ᱟᱨ ᱚᱱᱟ ᱚᱱᱟ ᱠᱷᱟᱹᱛᱤᱨ ᱛᱮ ᱱᱤᱛᱚᱜ ᱟᱞᱮ ᱡᱤᱭᱚᱱ ᱨᱮ ᱡᱟᱦᱟᱸ ᱵᱟᱹᱲᱤᱡ ᱦᱟᱞᱚᱛ ᱥᱮᱴᱮᱨᱚᱜ ᱠᱟᱱ ᱜᱮᱭᱟ ᱚᱱᱟᱫᱚ ᱤᱧᱟᱹᱜ ᱠᱷᱮᱛᱨᱮ ᱫᱚ ᱵᱟᱝ ᱥᱮᱴᱮᱨ ᱠᱟᱱᱟ ᱟᱫᱚ ᱚᱱᱟ ᱠᱷᱟᱹᱛᱤᱨ ᱛᱮ ᱚᱱᱠᱟᱱᱟᱜ ᱦᱟᱞᱚᱛ ᱨᱮᱫᱚ ᱵᱟᱹᱧ ᱥᱟᱢᱟᱝ ᱠᱟᱱᱟ ᱢᱮᱱᱠᱷᱟᱱ ᱡᱟᱦᱟᱸᱭ ᱠᱚ ᱱᱚᱣᱟᱨᱮ ᱡᱳᱜᱽ ᱫᱟᱱ ᱠᱟᱛᱮ ᱠᱚ ᱞᱟᱹᱲᱦᱟᱹᱭ ᱠᱟᱱᱟ ᱩᱱᱠᱩ ᱠᱚ ᱠᱷᱮᱛᱨᱮ ᱫᱚ ᱦᱚᱭᱛᱳ ᱦᱩᱭᱩᱜ ᱠᱟᱱ ᱜᱮᱭᱟ ᱟᱨ ᱟᱨ ᱱᱚᱣᱟᱠᱚ ᱤᱫᱤ ᱠᱟᱛᱮ ᱫᱚ ᱤᱱᱟᱹᱜ ᱜᱮᱧ ᱨᱚᱲᱮᱫᱟ